ᱦᱮᱞᱳ ᱦᱮᱸᱜ ᱦᱮᱸ ᱞᱟᱹᱭ ᱵᱮᱱ ᱚᱠᱚᱭ ᱵᱮᱱ ᱞᱟᱹᱭᱮᱫᱟ ᱦᱮᱸ ᱦᱮᱸ ᱵᱩᱡᱷᱟᱹᱣ ᱵᱮᱱ ᱞᱟᱹᱭᱮᱫ ᱠᱟᱱᱟ ᱞᱟᱹᱭᱵᱮᱱ ᱪᱮᱫ ᱵᱮᱱ ᱞᱟᱹᱭᱮᱫ ᱛᱟᱦᱮᱸᱱᱟ ᱟᱪᱪᱷᱟ ᱟᱪᱪᱷᱟ ᱦᱮᱸ ᱪᱮᱫᱞᱮᱠᱟ ᱵᱚᱞᱮ ᱠᱟᱹᱴᱤᱡ ᱞᱟᱹᱭᱵᱮᱱ ᱦᱮᱸ ᱦᱮᱸ ᱦᱮᱸ ᱦᱮᱸ ᱦᱮᱸ ᱦᱮᱸ ᱟᱫᱚ ᱱᱚᱣᱟ ᱢᱟ ᱴᱷᱤᱠ ᱜᱮ ᱟᱫᱚ ᱟᱵᱚᱣᱟᱜ ᱱᱚᱣᱟ ᱥᱚᱢᱟᱡ ᱨᱮᱭᱟᱜ ᱡᱟᱦᱟᱸ ᱫᱚ ᱥᱟᱢᱟᱡᱤᱠ ᱰᱨᱮᱥ ᱦᱮᱱᱟᱜ ᱛᱟᱵᱚᱱᱟ ᱵᱚᱞᱮ ᱵᱤᱵᱷᱤᱱᱱᱚ ᱯᱩᱡᱟ ᱟᱪᱟᱨ ᱥᱚᱢᱚᱭ ᱯᱚᱨᱚᱵ ᱯᱟᱞᱤ ᱠᱚᱨᱮ ᱡᱮ ᱰᱨᱮᱥ ᱦᱮᱱᱟᱜ ᱛᱟᱵᱚᱱᱟ ᱚᱱᱟ ᱠᱚᱢᱟ ᱴᱤᱠ ᱜᱮ ᱟᱫᱚ ᱱᱚᱣᱟ ᱠᱚ ᱰᱨᱮᱥ ᱫᱚ ᱟᱹᱛᱩ ᱴᱚᱞᱟ ᱨᱮᱱ ᱦᱚᱲ ᱞᱢᱟ ᱱᱮᱛᱟᱨ ᱢᱟᱡᱷᱤ ᱠᱚᱦᱚᱸ ᱱᱮᱛᱟᱨ ᱵᱟᱠᱚ ᱢᱟᱱᱟᱣ ᱞᱮᱜᱮᱭᱟ ᱟᱞᱮ ᱞᱮ ᱢᱮᱟ ᱠᱚ ᱨᱮᱦᱚᱸ ᱟᱵᱚᱣᱟᱜ ᱰᱨᱮᱥ ᱠᱚ ᱡᱮᱢᱚᱱ ᱡᱟᱦᱮᱨ ᱜᱟᱲ ᱠᱚᱠᱚ ᱦᱤᱡᱩᱜᱼᱟ ᱚᱸᱰᱮ ᱦᱚᱸ ᱯᱮᱱᱴ ᱥᱟᱨᱴ ᱠᱚᱠᱚ ᱦᱚᱨᱚᱜ ᱟᱹᱜᱩᱭᱟ ᱟᱫᱚ ᱟᱯᱮ ᱜᱮᱛᱚ ᱥᱟᱶᱛᱟ ᱥᱩᱥᱟᱹᱨᱤᱭᱟ ᱫᱚ ᱟᱫᱚ ᱟᱯᱮ ᱛᱚᱨᱚᱯ ᱠᱷᱚᱡ ᱱᱚᱝᱠᱟ ᱡᱚᱛᱚ ᱢᱟᱡᱷᱤ ᱠᱚ ᱞᱟᱹᱭ ᱠᱟᱛᱮ ᱡᱩᱫᱤ ᱯᱮ ᱵᱮᱵᱚᱥᱛ ᱞᱮᱠᱷᱟᱡ ᱫᱚ ᱱᱚᱣᱟ ᱦᱚᱨᱚᱜ ᱵᱟᱸᱫᱮ ᱨᱮᱭᱟᱜ ᱮᱸᱜ ᱪᱮᱛᱟᱱ ᱨᱮ ᱢᱤᱫᱴᱮᱡ ᱜᱟᱱ ᱜᱟᱯᱟᱞ ᱢᱟᱨᱟᱣ ᱥᱮᱢᱤᱱᱟᱨ ᱠᱚ ᱦᱮᱸ ᱥᱮ ᱱᱚᱝᱠᱟ ᱢᱤᱫᱴᱮᱡ ᱯᱚᱨᱚᱵ ᱨᱮ ᱫᱮᱵᱚᱱ ᱡᱟᱣᱨᱟᱜᱼᱟ ᱟᱵᱚᱣᱟᱜᱼᱟ ᱟᱵᱚᱣᱟᱜ ᱱᱚᱣᱟ ᱮᱸ ᱡᱟᱹᱛᱤ ᱟᱨᱤ ᱡᱟᱦᱟᱸ ᱦᱚᱨᱚᱜ ᱵᱟᱸᱫᱮ ᱢᱮᱱᱟᱜ ᱛᱟᱵᱚᱱᱟ ᱱᱚᱣᱟ ᱠᱚ ᱦᱚᱨᱚᱜ ᱵᱟᱸᱫᱮ ᱠᱟᱛᱮ ᱟᱵᱚ ᱱᱚᱣᱟ ᱠᱚ ᱢᱟᱱᱮ ᱥᱟᱢᱟᱡᱤᱠ ᱠᱟᱢᱤ ᱠᱚ ᱡᱟᱱ ᱵᱩᱡ ᱢᱟᱱᱮ ᱯᱩᱡᱟᱹ ᱥᱚᱢᱚᱭ ᱯᱚᱨᱚᱵ ᱥᱚᱢᱚᱭ ᱦᱮᱸ ᱱᱚᱝᱠᱟ ᱵᱚᱱ ᱫᱚᱦᱚᱭᱟ ᱦᱚᱨᱚᱜ ᱟᱜᱩ ᱠᱟᱛᱮ ᱵᱚᱱ ᱠᱚᱨᱟᱣ ᱢᱟ ᱟᱫᱚ ᱟᱯᱮ ᱜᱮ ᱛᱷᱚᱲᱟ ᱡᱮᱦᱮᱛᱩ ᱟᱯᱮ ᱥᱟᱶᱛᱟ ᱥᱩᱥᱟᱹᱨᱤᱭᱟᱹ ᱫᱚ ᱰᱷᱤᱨ ᱯᱮ ᱫᱟᱬᱟᱱᱟ ᱰᱷᱤᱨ ᱟᱛᱩ ᱯᱮ ᱫᱟᱬᱟᱱᱟ ᱰᱷᱤᱨ ᱢᱟᱡᱷᱤ ᱠᱚ ᱴᱷᱮᱡ ᱯᱮ ᱮᱸᱜ ᱟᱨᱫᱟᱥ ᱯᱮ ᱫᱚᱦᱚ ᱫᱟᱲᱮᱭᱟᱜᱼᱟ ᱡᱮ ᱱᱚᱠᱟ ᱟᱵᱚᱣᱟᱜ ᱱᱚᱜᱼᱚᱭ ᱱᱚᱣᱟ ᱠᱚ ᱥᱮᱫᱟᱭ ᱡᱟᱦᱟᱸ ᱦᱚᱨᱚᱜ ᱵᱟᱸᱫᱮ ᱠᱚ ᱡᱟᱛᱮ ᱵᱚᱱ ᱦᱚᱨᱚᱜ ᱵᱟᱸᱫᱮ ᱢᱟ ᱟᱨ ᱵᱟᱠᱷᱟᱡ ᱫᱚ ᱦᱚᱨᱚᱜ ᱵᱟᱸᱫᱮ ᱫᱚ ᱟᱵᱚᱣᱟᱜ ᱡᱟᱛᱤᱭᱟᱹᱨᱤ ᱦᱚᱨᱚᱜ ᱵᱟᱸᱫᱮ ᱫᱚ ᱟᱵᱚᱣᱟᱜ ᱢᱤᱫᱴᱮᱡ ᱩᱯᱨᱩᱢ ᱠᱟᱱᱟ ᱚᱱᱟ ᱦᱚᱨᱚᱜ ᱵᱟᱸᱫᱮ ᱡᱩᱫᱤ ᱵᱟᱵᱚᱱ ᱫᱟᱦᱟ ᱤᱫᱤᱭᱟ ᱛᱟᱞᱦᱮ ᱟᱵᱚᱣᱟᱜ ᱢᱤᱫᱴᱮᱡ ᱮᱸᱜ ᱱᱚᱣᱟ ᱩᱯᱩᱨᱩᱢ ᱮᱸᱜ ᱮᱴᱟᱜ ᱨᱚᱠᱚᱢ ᱦᱩᱭᱩᱜ ᱠᱟᱱᱟ ᱥᱮ ᱪᱮᱫᱞᱮᱠᱟ ᱵᱟᱝ ᱦᱮᱸ ᱟᱞᱤᱧ ᱫᱚᱞᱤᱧ ᱢᱚᱱᱮᱭᱟ ᱱᱚᱝᱠᱟ ᱟᱞᱮ ᱫᱚ ᱢᱤᱫᱴᱮᱡ ᱢᱟᱡᱷᱤ ᱨᱮ ᱢᱤᱫᱴᱮᱡ ᱟᱛᱩ ᱨᱮ ᱮᱸ ᱦᱚᱭᱛᱳ ᱱᱚᱝᱠᱟ ᱯᱚᱨᱚᱵ ᱥᱚᱢᱚᱭ ᱮᱸᱜ ᱢᱮᱛᱟᱣᱟᱜ ᱠᱚᱣᱟ ᱟᱛᱩᱨᱮᱱ ᱦᱚᱲ ᱠᱚ ᱡᱮ ᱮᱸᱜ ᱱᱚᱣᱟ ᱵᱟᱦᱟ ᱯᱩᱡᱟᱹ ᱦᱩᱭᱩᱜ ᱠᱟᱱ ᱛᱟᱵᱚᱱᱟ ᱵᱟᱦᱟ ᱯᱩᱡᱟᱹ ᱨᱮ ᱱᱚᱝᱠᱟ ᱟᱵᱚᱣᱟᱜ ᱡᱮᱴᱟ ᱯᱟᱧᱪᱤ ᱯᱟᱲᱦᱟᱴ ᱠᱚ ᱢᱮᱱᱟᱜ ᱛᱟᱵᱚᱱᱟ ᱦᱮᱸᱜ ᱥᱮ ᱱᱚᱣᱟ ᱯᱟᱥᱟ ᱠᱚ ᱢᱮᱱᱟᱜᱼᱟ ᱦᱮᱸᱜ ᱛᱚ ᱚᱱᱟ ᱠᱚ ᱦᱚᱨᱚᱜ ᱠᱟᱛᱮ ᱡᱮᱢᱚᱱ ᱦᱮᱡ ᱮᱱᱟ ᱚᱱᱠᱟᱞᱮᱠᱟ ᱡᱩᱫᱤ ᱮᱸᱜ ᱟᱵᱚ ᱡᱩᱫᱤ ᱢᱤᱫᱴᱮᱡ ᱡᱟᱭᱜᱟ ᱨᱮ ᱱᱚᱣᱟ ᱯᱚᱨᱚᱵ ᱯᱮ ᱜᱚᱴᱟᱭ ᱛᱟᱵᱚᱱᱟ ᱱᱚᱣᱟ ᱥᱩᱥᱟᱹᱨᱤᱭᱟᱹ ᱠᱚ ᱢᱤᱫᱴᱟᱝ ᱡᱟᱭᱜᱟ ᱨᱮ ᱛᱟᱞᱦᱮ ᱡᱤᱱᱤᱥᱴᱟᱜ ᱟᱨᱚ ᱵᱷᱟᱜᱤ ᱦᱩᱭ ᱠᱚᱜᱼᱟ ᱥᱮ ᱵᱟᱝ ᱦᱮᱸ ᱦᱮᱸ ᱴᱷᱤᱠᱜᱮᱭᱟ ᱛᱟᱞᱦᱮ ᱢᱤᱫᱴᱮᱡ ᱫᱤᱱ ᱟᱵᱚ ᱜᱚᱴᱟᱭ ᱛᱟᱵᱚᱱ ᱯᱮ ᱟᱫᱚ ᱵᱚᱱ ᱡᱟᱣᱨᱟᱜᱼᱟ ᱚᱸᱰᱮ ᱴᱷᱤᱠᱜᱮᱭᱟ ᱛᱟᱞᱦᱮ ᱢᱟ ᱦᱮᱸᱢᱟ ᱦᱮᱸᱢᱟ ᱦᱮᱸ ᱴᱷᱤᱠᱜᱮᱭᱟ ᱵᱮᱥ